ᱦᱮᱸ ᱞᱟᱹᱭ ᱵᱮᱱ ᱦᱮᱸ ᱦᱚᱜ ᱚᱭᱛᱚ ᱱᱩᱱᱟᱹᱜ ᱦᱟᱥᱯᱟᱛᱟᱞ ᱥᱩᱨᱠᱚᱨᱮ ᱢᱮᱱᱟᱜᱼᱟ ᱚᱱᱟ ᱠᱚᱨᱮ ᱫᱚ ᱵᱟᱯᱮ ᱡᱳᱜᱟᱡᱳᱜ ᱮᱫᱟ ᱦᱟᱥᱯᱟᱛᱟᱞ ᱦᱤᱡᱩᱜ ᱯᱮ ᱚᱰᱮ ᱵᱷᱟᱹᱜᱤ ᱵᱷᱟᱹᱜᱤ ᱰᱟᱠᱛᱟᱨ ᱠᱚ ᱦᱤᱡᱩᱜ ᱠᱟᱱᱟ ᱥᱚᱵᱫᱤᱱ ᱜᱮᱛᱚ ᱠᱷᱩᱞᱟᱹᱣ ᱛᱟᱦᱮᱸ ᱥᱩᱫᱩ ᱨᱩᱵᱤᱵᱟᱨ ᱛᱮᱫ ᱵᱟᱝ ᱟᱫᱚ ᱟᱯᱮ ᱫᱚ ᱵᱟᱯᱮ ᱡᱳᱜᱟᱡᱳᱜᱮᱫᱟ ᱦᱟᱥᱯᱟᱛᱟᱞ ᱨᱮᱫᱚ ᱟᱯᱮ ᱫᱚ ᱠᱷᱟᱹᱞᱤ ᱚᱡᱷᱟ ᱠᱚᱜᱮ ᱯᱮ ᱧᱮᱞ ᱠᱚᱣᱟᱛᱚ ᱰᱟᱠᱛᱟᱨ ᱥᱮᱫ ᱫᱚ ᱵᱟᱯᱮ ᱞᱟᱭᱤᱱᱮᱫᱟ ᱦᱟᱥᱯᱟᱛᱟᱞ ᱥᱮᱡ ᱯᱚᱥᱪᱤᱢᱵᱟᱝᱞᱟ ᱨᱮ ᱟᱹᱰᱤ ᱜᱟᱱ ᱚᱱᱠᱟ ᱦᱟᱥᱯᱟᱛᱟᱞ ᱢᱮᱱᱟᱜᱼᱟ ᱟᱫᱚ ᱚᱱᱠᱟ ᱜᱮ ᱡᱳᱜᱟᱡᱳᱜ ᱛᱟᱵᱚᱱ ᱯᱮ ᱦᱤᱡᱩᱜ ᱯᱮ ᱦᱟᱥᱯᱟᱛᱟᱞ ᱵᱷᱟᱹᱜᱤ ᱵᱷᱟᱹᱜᱤ ᱰᱟᱠᱛᱟᱨ ᱠᱚ ᱦᱤᱡᱩᱜ ᱠᱟᱱᱟ ᱵᱤᱱᱟᱹ ᱯᱚᱭᱥᱟᱛᱮ ᱨᱟᱱ ᱦᱚᱸ ᱧᱟᱢᱚᱜ ᱠᱟᱱᱟ ᱦᱮᱸ ᱥᱚᱵ ᱫᱤᱱ ᱜᱮ ᱦᱮᱸ ᱟᱢᱫᱟᱠᱚ ᱦᱚᱲ ᱠᱚ ᱦᱤᱡᱩᱜᱼᱟ ᱯᱩᱭᱞᱳ ᱨᱮᱫᱚ ᱧᱩᱛᱩᱢ ᱚᱞ ᱚᱪᱚᱭ ᱦᱩᱭᱩᱜᱼᱟ ᱛᱟᱨᱯᱚᱨ ᱰᱟᱠᱛᱟᱨ ᱴᱷᱮᱱ ᱧᱮᱞ ᱞᱟᱹᱜᱤᱫ ᱞᱟᱭᱤᱱ ᱨᱮ ᱛᱤᱜᱩᱱ ᱦᱩᱭᱩᱜᱼᱟ ᱰᱟᱠᱛᱟᱨ ᱧᱮᱞ ᱠᱟᱛᱮᱫ ᱟᱵᱟᱨ ᱚᱱᱟᱨᱮᱭ ᱚᱞᱟᱭ ᱛᱟᱨᱯᱚᱨᱮ ᱚᱰᱮᱠᱷᱚᱱ ᱩᱰᱩᱠ ᱠᱟᱛᱮ ᱯᱟᱥ ᱨᱮ ᱢᱤᱫᱴᱟᱝ ᱨᱩᱢ ᱨᱮ ᱨᱟᱱ ᱠᱚ ᱠᱚ ᱮᱢᱚᱜᱼᱟ ᱵᱟᱝ ᱵᱟᱝ ᱯᱚᱭᱥᱟ ᱠᱚᱫᱚ ᱵᱟᱝ ᱞᱟᱜᱟᱜᱼᱟ ᱴᱟᱠᱟ ᱯᱚᱭᱥᱟ ᱪᱮᱫ ᱦᱚᱸ ᱵᱟᱝ ᱞᱟᱜᱟᱜᱼᱟ ᱵᱤᱱᱟᱹ ᱯᱚᱭᱥᱟ ᱛᱮᱜᱮ ᱡᱚᱛᱚ ᱴᱤᱴᱢᱮᱱ ᱦᱩᱭᱩᱜᱼᱟ ᱡᱚᱛᱚ ᱠᱤᱪᱷᱩ ᱥᱩᱡᱳᱠ ᱥᱩᱵᱤᱫᱟ ᱢᱮᱱᱟᱜᱼᱟ ᱢᱟᱭᱟᱝ ᱠᱚ ᱯᱚᱨᱤᱠᱷᱟ ᱦᱩᱭᱩᱜᱼᱟ ᱥᱮᱨᱚᱠᱚᱢ ᱡᱟᱦᱟᱸᱭᱟᱜ ᱵᱤᱥᱤ ᱥᱩᱫᱤ ᱠᱟᱥᱤ ᱦᱩᱭᱩᱜᱼᱟ ᱩᱱᱠᱩ ᱫᱚ ᱟᱵᱟᱨ ᱠᱚᱯᱷ ᱠᱚ ᱡᱚᱛᱚ ᱠᱤᱪᱷᱩᱜᱮ ᱯᱚᱨᱤᱠᱷᱟ ᱦᱩᱭᱩᱜᱼᱟ ᱴᱷᱤᱠ ᱜᱮᱭᱟ ᱛᱚᱵᱮ ᱡᱳᱜᱟᱡᱳᱜ ᱛᱟᱵᱚᱱ ᱯᱮ